ᱤᱧ ᱢᱤᱫᱴᱟᱱ ᱠᱷᱮᱨᱣᱟᱞ ᱵᱤᱨ ᱜᱟᱭᱟᱱ ᱯᱚᱛᱚᱵ ᱤᱧ ᱯᱟᱲᱦᱟᱣ ᱟᱠᱟᱫᱼᱟ ᱱᱚᱣᱟ ᱜᱟᱭᱟᱱ ᱯᱚᱛᱚᱵ ᱨᱮ ᱟᱵᱚ ᱠᱷᱮᱨᱣᱟᱞ ᱟᱨ ᱱᱩᱠᱩ ᱫᱟᱹᱱᱢᱤ ᱢᱟᱹᱱᱢᱤ ᱟᱨ ᱫᱟᱹᱱᱢᱤ ᱛᱟᱞᱟᱨᱮ ᱡᱟᱦᱟᱸ ᱫᱚ ᱱᱮᱭᱟᱣ ᱠᱷᱟᱹᱯᱟᱹᱨᱤᱭᱟᱹ ᱦᱩᱭᱩᱜ ᱠᱟᱱ ᱛᱟᱦᱮᱸᱫᱼᱟ ᱛᱟᱯᱟᱢ ᱜᱚᱯᱚᱡ ᱦᱩᱭᱩᱜ ᱠᱟᱱ ᱛᱟᱦᱮᱸᱫᱼᱟ ᱚᱱᱟᱨᱮ ᱡᱟᱦᱟᱸ ᱞᱮᱠᱟ ᱚᱱᱟ ᱯᱚᱛᱚᱵ ᱨᱮ ᱚᱞ ᱯᱟᱲᱦᱟᱣ ᱟᱠᱟᱱᱟ ᱥᱮ ᱯᱟᱲᱦᱟᱜᱼᱟ ᱚᱱᱠᱟᱜᱮ ᱥᱮᱢ ᱢᱟᱱᱮ ᱱᱤᱡᱮᱨᱟᱜ ᱦᱚᱲᱢᱚ ᱨᱮ ᱟᱹᱭᱠᱟᱹᱜᱼᱟ ᱥᱮ ᱧᱮᱞ ᱧᱟᱢ ᱟᱠᱟᱫ ᱞᱮᱠᱟ ᱜᱮᱢ ᱵᱩᱡᱷᱟᱹᱣᱟ ᱡᱮᱦᱮᱛᱩ ᱱᱚᱝᱠᱟ ᱥᱮ ᱱᱚᱝᱠᱟ ᱠᱟᱹᱢᱤ ᱠᱟᱱᱟ ᱥᱮ ᱦᱩᱭᱩᱜ ᱠᱟᱱᱟ ᱚᱱᱟ ᱯᱚᱛᱚᱵ ᱨᱮ ᱯᱟᱲᱦᱟᱣ ᱠᱟᱛᱮᱫ ᱢᱟᱹᱱᱢᱤ ᱟᱨ ᱫᱟᱹᱱᱢᱤ ᱛᱟᱞᱟᱨᱮ ᱡᱟᱦᱟᱸ ᱫᱚ ᱟᱵᱚ ᱢᱟᱹᱱᱢᱤ ᱦᱚᱯᱚᱱ ᱠᱚ ᱫᱟᱹᱱᱢᱤ ᱴᱷᱮᱱ ᱠᱚ ᱦᱤᱥᱟᱹ ᱦᱚᱪᱚᱜ ᱠᱟᱱ ᱛᱟᱦᱮᱱᱟ ᱵᱤᱨᱼᱵᱩᱨᱩ ᱜᱳᱴᱟ ᱠᱚ ᱞᱟᱜᱟ ᱞᱮᱫ ᱠᱚᱣᱟ ᱟᱵᱚ ᱨᱮᱱ ᱵᱚᱸᱜᱟᱼᱵᱩᱨᱩ ᱠᱚᱦᱚᱸ ᱠᱚ ᱦᱟᱛᱟᱣ ᱞᱮᱫ ᱠᱚ ᱛᱟᱦᱮᱸᱫᱼᱟ ᱚᱱᱠᱟᱛᱮ ᱢᱤᱫᱴᱤᱱ ᱠᱩᱞ ᱜᱷᱚᱸᱜᱚᱨ ᱠᱷᱚᱱ ᱠᱷᱮᱨᱣᱟᱞ ᱵᱤᱨ ᱮ ᱡᱟᱱᱟᱢᱮᱱᱟ ᱩᱱᱤ ᱠᱷᱮᱨᱣᱟᱞ ᱵᱤᱨ ᱜᱮ ᱵᱟᱹᱭ ᱵᱟᱹᱭ ᱛᱮ ᱟᱵᱚ ᱨᱮᱱ ᱢᱟᱹᱱᱢᱤ ᱠᱚ ᱡᱚᱛᱚ ᱫᱟᱹᱱᱢᱤ ᱠᱷᱚᱱᱮ ᱚᱣᱟᱨ ᱵᱟᱧᱪᱟᱣ ᱠᱮᱫ ᱠᱚᱣᱟ ᱟᱨ ᱩᱱᱤᱜᱮ ᱟᱵᱚᱭᱤᱡ ᱵᱟᱵᱟ ᱞᱮᱠᱟᱛᱮ ᱛᱤᱸᱜᱩᱭᱮᱱᱟᱭ ᱟᱨ ᱩᱱᱤ ᱠᱷᱮᱨᱣᱟᱞ ᱵᱤᱨ ᱜᱮ ᱟᱵᱚᱭ ᱵᱟᱧᱪᱟᱣ ᱠᱮᱫ ᱵᱚᱱᱟ ᱫᱩᱜ ᱫᱚᱦᱚ ᱠᱮᱫ ᱵᱚᱱᱟ ᱚᱱᱟ ᱜᱟᱭᱟᱱ ᱨᱮ ᱯᱟᱲᱦᱟᱣ ᱠᱟᱛᱮᱫ ᱥᱟᱹᱨᱤᱜᱮ ᱧᱮᱞᱚᱜ ᱠᱟᱱ ᱞᱮᱠᱟᱜᱮ ᱢᱚᱱᱮᱨᱮ ᱟᱹᱭᱠᱟᱹᱜᱼᱟ ᱟᱨ ᱵᱩᱡᱷᱟᱹᱜᱼᱟ ᱟᱨ ᱚᱱᱠᱟ ᱜᱮ ᱱᱤᱡᱮ ᱦᱚᱸ ᱴᱷᱟᱹᱣᱠᱟᱹᱜ ᱠᱟᱱᱟ